ᱦᱮᱞᱳ ᱤᱧ ᱪᱟᱸᱫᱽᱢᱚᱱᱤ ᱦᱮᱢᱵᱨᱚᱢ ᱤᱧ ᱞᱟᱹᱭᱫᱟ ᱥᱟᱦᱮᱵᱽ ᱰᱟᱸᱜᱟ ᱠᱷᱚᱱ ᱱᱚᱣᱟ ᱠᱤ ᱢᱟ ᱛᱟᱨᱟ ᱦᱤᱱᱫᱩ ᱦᱳᱴᱮᱞ ᱠᱟᱱᱟ ᱚᱸᱰᱮ ᱠᱷᱚᱱ ᱢᱤᱫ ᱯᱞᱮᱴ ᱵᱤᱨᱭᱟᱱᱤᱧ ᱚᱰᱟᱨ ᱞᱮᱫᱟ ᱢᱮᱱᱠᱷᱟᱱ ᱱᱤᱛ ᱦᱚᱸ ᱵᱟᱝ ᱦᱮᱡ ᱠᱟᱱᱟ ᱪᱮᱫᱟᱜ ᱟᱪᱪᱷᱟ ᱴᱷᱤᱠ ᱟᱪᱷᱮ